ᱮᱜᱟᱨᱳᱭ ᱢᱟᱨᱪ ᱫᱩ ᱦᱟᱡᱟᱨ ᱛᱮᱭᱤᱥ ᱥᱳᱞᱞᱳᱭ ᱡᱩᱱ ᱫᱩ ᱦᱟᱡᱟᱨ ᱛᱮᱭᱤᱥ ᱛᱮᱨᱳᱭ ᱮᱯᱨᱤᱞ ᱫᱩ ᱦᱟᱡᱟᱨ ᱛᱮᱭᱤᱥ ᱥᱟᱛᱮᱨᱳᱭ ᱯᱷᱮᱵᱨᱩᱣᱟᱨᱤ ᱫᱩ ᱦᱟᱡᱟᱨ ᱛᱮᱭᱤᱥ ᱠᱩᱲᱤᱭ ᱡᱟᱱᱩᱣᱟᱨᱤ ᱫᱩ ᱦᱟᱡᱟᱨ ᱛᱮᱭᱤᱥ